ᱚᱻ ᱤᱧ ᱱᱚᱣᱟ ᱵᱟᱛᱟᱥᱱᱚᱜᱚᱨ ᱠᱷᱚᱱᱤᱧ ᱨᱚᱲᱫᱟ ᱛᱚᱵᱮ ᱟᱢᱫᱚᱠᱤ ᱰᱟᱠᱛᱟᱨ ᱠᱟᱱᱟᱢ ᱥᱮ ᱰᱟᱠᱛᱟᱨ ᱠᱟᱱ ᱜᱮᱭᱟᱢ ᱛᱟᱞᱮ ᱴᱷᱤᱠ ᱜᱮᱭᱟ ᱛᱟᱦᱚᱞᱮ ᱟᱞᱮ ᱛᱷᱚᱲᱟ ᱥᱚᱢᱚᱥᱥᱟ ᱵᱚᱞᱛᱮ ᱛᱷᱚᱲᱟᱜᱟᱱ ᱨᱩᱣᱟᱹᱜ ᱠᱟᱱᱟᱞᱮ ᱛᱟᱦᱚᱞᱮ ᱦᱚᱲ ᱦᱚᱯᱚᱱ ᱢᱟᱢ ᱵᱟᱰᱟᱭᱜᱮ ᱛᱚᱵᱮ ᱰᱟᱠᱛᱟᱨ ᱠᱷᱟᱱᱟ ᱦᱚᱥᱯᱤᱴᱚᱞ ᱪᱟᱞᱟᱜ ᱦᱚᱸ ᱛᱷᱚᱲᱟᱜᱟᱱ ᱞᱮ ᱫᱷᱩᱠᱩᱯᱩᱠᱩᱜᱼᱟ ᱟᱨ ᱥᱟᱦᱚᱥ ᱦᱚᱸ ᱵᱟᱝᱞᱮ ᱧᱟᱢᱟ ᱪᱮᱫ ᱞᱮᱠᱟ ᱵᱟᱝ ᱪᱮᱫ ᱞᱮᱠᱟ ᱪᱟᱞᱟᱜ ᱟᱞᱮ ᱱᱚᱣᱟ ᱵᱚᱛᱚᱨᱛᱮ ᱟᱞᱮᱫᱚ ᱚᱱᱮ ᱵᱤᱨ ᱯᱟᱠᱟᱲ ᱜᱟᱡᱟᱲ ᱵᱤᱨ ᱨᱮᱦᱮᱫ ᱠᱚᱞᱮ ᱠᱩᱴᱟᱹᱢᱟᱞᱮ ᱟᱨᱞᱮ ᱨᱤᱫᱟᱞᱮ ᱚᱱᱟ ᱜᱮᱞᱮ ᱧᱩᱭᱟ ᱧᱩ ᱧᱩ ᱵᱟᱝ ᱵᱟᱝᱛᱮ ᱵᱟᱞᱮ ᱵᱟᱞᱮ ᱴᱷᱤᱠᱚᱜ ᱠᱟᱱ ᱠᱷᱟᱡ ᱩᱱᱨᱮ ᱟᱢᱴᱷᱮᱱᱤᱧ ᱯᱷᱳᱱ ᱠᱟᱫᱟ ᱛᱚ ᱚᱱᱟ ᱱᱚᱣᱟᱞᱮ ᱡᱚᱢ ᱵᱟᱲᱟ ᱪᱟᱵᱟ ᱠᱮᱫ ᱢᱟ ᱵᱟᱝ ᱦᱩᱭᱩᱜ ᱠᱟᱱ ᱛᱟᱞᱮᱭᱟ ᱵᱟᱞᱮ ᱵᱮᱥᱳᱜ ᱠᱟᱱᱟ ᱛᱚᱵᱮ ᱠᱤᱪᱷᱩ ᱡᱩᱫᱤ ᱡᱩᱠᱛᱤ ᱠᱚᱢ ᱤᱢᱟᱹᱧ ᱠᱷᱟᱡ ᱫᱚ ᱠᱷᱩᱵ ᱢᱚᱸᱡᱽ ᱠᱚᱜᱼᱟ ᱵᱚᱞᱮ

ᱟᱪᱪᱷᱟ ᱪᱷᱟ ᱟᱪᱪᱷᱟ ᱛᱚᱵᱮ ᱰᱟᱠᱛᱟᱨ ᱵᱟᱹᱵᱩ ᱡᱚᱛᱚᱜᱮ ᱴᱷᱤᱠ ᱜᱮᱭᱟ ᱛᱚᱵᱮ ᱱᱚᱜᱼᱚᱭ ᱛᱷᱚᱲᱟᱜᱟᱱ ᱵᱟᱝᱞᱮ ᱪᱟᱞᱟᱣ ᱵᱟᱲᱟᱜᱼᱟ ᱛᱚ ᱰᱟᱠᱛᱟᱨ ᱠᱷᱟᱱᱟ ᱵᱟ ᱦᱚᱥᱯᱤᱴᱟᱞ ᱚᱱᱟ ᱵᱚᱛᱚᱨᱛᱮ ᱱᱚᱣᱟ ᱢᱟᱱᱮ ᱱᱚᱣᱟ ᱫᱚ ᱟᱢᱴᱷᱮᱱ ᱤᱧ ᱯᱷᱚᱱ ᱠᱟᱜᱼᱟ ᱡᱩᱫᱤ ᱱᱚᱝᱠᱟ ᱵᱮᱵᱚᱥᱛᱟ ᱢᱮᱱᱟᱜ ᱠᱷᱟᱡ ᱫᱚ ᱠᱷᱩᱵ ᱱᱟᱯᱟᱭ ᱠᱚᱜᱼᱟ ᱠᱟᱨᱚᱱ ᱵᱟᱰᱟᱭ ᱜᱮᱭᱟᱢ ᱱᱚᱯᱚᱨ ᱠᱩᱞᱤᱭᱟᱹ ᱦᱚᱲ ᱛᱷᱚᱲᱟ ᱠᱚ ᱵᱟᱛᱚᱨ ᱡᱟᱥᱛᱤ ᱢᱮᱱᱟᱜ ᱛᱟᱠᱚᱣᱟ ᱵᱩᱫᱫᱷᱤ ᱫᱚ ᱴᱷᱤᱠ ᱜᱮᱛᱟ ᱠᱚᱣᱟ ᱠᱟᱨᱚᱱ ᱪᱮᱜ ᱞᱮᱠᱟ ᱡᱩᱠᱛᱤ ᱠᱟᱱ ᱛᱟᱠᱚᱣᱟ ᱰᱟᱠᱛᱟᱨ ᱠᱷᱟᱱᱟ ᱜᱮᱧ ᱪᱟᱞᱟᱜᱼᱟ ᱥᱮ ᱯᱟᱪᱮ ᱯᱟᱴᱤ ᱜᱚᱡᱮᱧ ᱵᱟᱝ ᱫᱚᱠᱚ ᱪᱤᱠᱟᱭᱤᱧ ᱚᱱᱟ ᱵᱚᱛᱚᱨᱛᱮ ᱟᱞᱮ ᱵᱟᱞᱮ ᱪᱟᱞᱟᱜᱼᱟ ᱚᱱᱟᱛᱮ ᱱᱚᱜ ᱚᱭ ᱟᱫᱚ ᱡᱟᱦᱟᱨᱮ ᱫᱟᱹᱲ ᱵᱮᱨᱮᱫ ᱡᱚᱢ ᱠᱟᱛᱮᱜ ᱞᱮ ᱛᱟᱦᱮᱱ ᱠᱟᱱ ᱛᱟᱦᱮᱱᱚᱜ ᱱᱤᱛᱚᱜ ᱫᱚ ᱡᱟᱭᱦᱳᱠ ᱡᱚᱠᱷᱚᱱ ᱟᱢᱮᱢ ᱢᱮᱱ ᱠᱮᱫᱟ ᱛᱟᱦᱚᱞᱮ ᱚᱱᱟᱜᱮ ᱦᱳᱭ ᱦᱚᱪᱚᱣᱟᱱ ᱡᱮᱱᱚ ᱪᱟᱞᱟᱜ ᱟᱞᱮ ᱟᱪᱪᱷᱟ ᱴᱷᱤᱠ ᱜᱮᱭᱟ ᱦᱮᱸ ᱦᱮᱸ ᱦᱮᱸ ᱚᱻ ᱚᱠᱟ ᱰᱟᱠᱛᱟᱨ ᱵᱟᱵᱩ ᱚᱠᱟ ᱰᱟᱠᱛᱟᱨ ᱟᱪᱪᱷᱟ ᱰᱟᱠᱛᱟᱨ ᱵᱟᱵᱩ ᱢᱤᱜᱴᱮᱡ ᱠᱩᱞᱤᱢᱤᱭᱟᱹᱧ ᱠᱟᱛᱷᱟ ᱦᱩᱭᱩᱜ ᱠᱟᱱᱟ ᱩᱱᱤ ᱰᱟᱠᱛᱟᱨ ᱢᱟ ᱚᱯᱟᱨᱮᱥᱚᱱ ᱢᱟ ᱜᱮᱫ ᱮᱫᱠᱚ ᱵᱟᱠᱚ ᱜᱮᱫ ᱜᱚᱡ ᱠᱚᱣᱟ ᱛᱚ ᱯᱟᱥᱮᱢ ᱢᱤᱜᱫᱷᱟᱣ ᱜᱮᱫ ᱞᱮᱠᱷᱟᱡ ᱵᱟᱭ ᱜᱩᱡᱩᱜᱼᱟ ᱚᱻ ᱢᱚᱡᱚᱜᱼᱟ ᱟᱪᱪᱷᱟ ᱟᱪᱪᱷᱟ ᱟᱪᱪᱷᱟ ᱛᱟᱦᱚᱞᱮᱢ ᱚᱱᱟ ᱜᱮᱫ ᱵᱟᱲᱟ ᱠᱟᱛᱮᱜ ᱨᱮᱦᱚᱸ ᱛᱚᱵᱮ ᱢᱚᱸᱡᱽ ᱫᱚᱠᱚ ᱢᱚᱸᱡᱚᱜ ᱠᱟᱱᱟ ᱵᱟᱝ ᱚᱻ ᱟᱪ ᱪᱷᱟ ᱚᱱᱟᱜᱮ ᱛᱚ ᱡᱚᱛᱚ ᱠᱚ ᱛᱟᱦᱚᱞᱮ ᱡᱚᱛᱚᱜᱮ ᱦᱩᱭᱩᱜᱼᱟ ᱯᱷᱤᱨᱛᱮ ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱟᱞᱮᱞᱮ ᱪᱟᱞᱟᱜᱼᱟ ᱱᱤᱛᱚᱜ ᱫᱚ ᱚᱱᱟᱨᱮᱜᱮ ᱵᱟᱞᱮ ᱠᱚᱥᱴᱚᱜᱼᱟ ᱟᱪᱪᱷᱟ ᱡᱚᱦᱟᱨᱜᱮ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱟᱹᱰᱤ ᱢᱚᱡᱽ ᱮᱢ ᱥᱟᱨᱦᱟᱣ ᱠᱟᱛᱷᱟᱢ ᱢᱮᱛᱟᱣᱟᱫ ᱞᱮᱭᱟ ᱰᱟᱠᱛᱟᱨ ᱵᱟᱹᱵᱩ ᱛᱟᱦᱚᱮ ᱛᱮᱦᱮᱧ ᱠᱷᱚᱡ ᱫᱚᱞᱮ ᱨᱩᱣᱟᱹ ᱦᱟᱥᱩ ᱞᱮᱱᱠᱷᱟᱡ ᱫᱚ ᱟᱢᱴᱷᱮᱡ ᱜᱮᱞᱮ ᱪᱟᱞᱟᱜᱼᱟ ᱦᱮᱸ ᱢᱟᱛᱚᱵᱮ ᱡᱚᱦᱟᱨᱜᱮ ᱦᱮᱸ ᱡᱟᱦᱟᱞᱮᱠᱟ ᱞᱮ ᱱᱚᱛᱮ ᱟᱹᱭᱤᱠᱟᱹᱣ ᱞᱮᱠᱷᱟᱡ ᱟᱢᱞᱮ ᱟᱢᱴᱷᱮᱡ ᱞᱮ ᱥᱚᱦᱚᱨ ᱥᱮᱴᱮᱨᱚᱜᱼᱟ ᱵᱟᱝ ᱯᱷᱳᱱ ᱛᱮᱦᱚᱸᱞᱮ ᱜᱟᱞᱢᱟᱨᱟᱣᱟ ᱵᱟ ᱟᱫᱚᱞᱮ ᱥᱮᱴᱮᱨᱚᱜᱼᱟ ᱦᱟᱸᱜ ᱡᱚᱦᱟᱨᱜᱮ ᱛᱟᱦᱚᱞᱮ